ᱚ ᱚᱠᱚᱭᱮᱢ ᱢᱮᱱᱮᱫᱼᱟ ᱦᱳᱭ ᱤᱧ ᱦᱳᱭ ᱚ ᱵᱟᱯᱞᱟ ᱢᱟ ᱟᱭᱢᱟᱜᱟᱱ ᱢᱮᱱᱟᱜᱼᱟ ᱟᱹᱰᱤ ᱜᱟᱱ ᱜᱮ ᱥᱟᱸᱜᱮ ᱵᱟᱹᱨᱭᱟᱹᱛ ᱴᱩᱝᱠᱤ ᱫᱤᱯᱤᱞ ᱵᱟᱯᱞᱟ ᱧᱤᱨ ᱧᱟᱯᱟᱢ ᱵᱟᱯᱞᱟ ᱟᱫᱚ ᱟᱢᱫᱚ ᱚᱠᱟ ᱵᱟᱯᱞᱟ ᱵᱟᱰᱟᱭ ᱥᱟᱱᱟᱭᱮᱫ ᱢᱮᱭᱟ ᱦᱳᱭ ᱥᱟᱸᱜᱮ ᱵᱟᱹᱨᱭᱟᱹᱛ ᱵᱟᱯᱞᱟ ᱫᱚ ᱥᱟᱸᱜᱮ ᱵᱟᱹᱨᱭᱟᱹᱛ ᱠᱚᱲᱟ ᱠᱚ ᱦᱤᱡᱩᱜᱼᱟ ᱟᱨ ᱩᱱᱠᱩ ᱚᱲᱟᱜ ᱦᱚᱲ ᱦᱚᱸᱠᱚ ᱦᱤᱡᱩᱜᱼᱟ ᱟᱨ ᱠᱩᱲᱤ ᱚᱲᱟᱜ ᱠᱚ ᱦᱤᱡᱩᱜᱼᱟ ᱟᱨ ᱡᱟᱶᱟᱭ ᱫᱚ ᱵᱟᱭ ᱦᱤᱡᱩᱜᱼᱟ ᱩᱱᱠᱩᱜᱮ ᱡᱟᱢ ᱠᱩᱭᱮ ᱡᱟᱸᱜᱟ ᱠᱚ ᱟᱹᱨᱩᱵ ᱠᱚᱣᱟ ᱡᱟᱦᱟᱸ ᱵᱟᱹᱨᱭᱟᱹᱛ ᱠᱚᱲᱟ ᱠᱚ ᱦᱮᱡ ᱟᱠᱟᱱ ᱟᱨ ᱧᱤᱨ ᱧᱟᱯᱟᱢ ᱵᱟᱯᱞᱟ ᱫᱚ ᱟᱹᱠᱤᱱ ᱛᱮᱜᱮ ᱠᱤᱱ ᱧᱟᱯᱟᱢᱟ ᱧᱟᱯᱟᱢ ᱵᱟᱯᱞᱟ ᱟᱫᱚ ᱚᱱᱟ ᱨᱮᱫᱚ ᱟᱛᱳ ᱢᱚᱬᱮ ᱦᱚᱲ ᱠᱚᱦᱚᱸ ᱵᱟᱠᱚ ᱠᱩᱥᱤᱜᱼᱟ ᱚᱱᱟ ᱫᱚ ᱡᱟᱶᱟᱭ ᱪᱟᱞᱟᱜᱼᱟ ᱠᱩᱲᱤ ᱚᱲᱟᱜ ᱟᱨ ᱚᱱᱟ ᱵᱟᱯᱞᱟ ᱜᱮ ᱟᱫᱚ ᱚᱱᱟ ᱵᱟᱯᱞᱟ ᱨᱮᱫᱚ ᱛᱮᱛᱨᱮ ᱠᱩᱲᱤᱠᱚ ᱡᱟᱣᱨᱟᱜᱼᱟ ᱯᱮ ᱯᱮᱭᱟ ᱛᱮᱛᱨᱮ ᱠᱩᱲᱤ ᱦᱟᱥᱟ ᱠᱚ ᱟᱹᱜᱩᱭᱟ ᱫᱟᱜ ᱠᱚ ᱟᱹᱜᱩᱭᱟ ᱥᱤᱨᱤ ᱵᱟᱨᱤ ᱯᱤᱰᱟᱹ ᱠᱚ ᱵᱮᱱᱟᱣᱟ ᱟᱨ ᱚᱱᱟ ᱯᱤᱰᱟᱹ ᱨᱮᱜᱮ ᱱᱚᱣᱟ ᱠᱟᱛᱮᱫ ᱟᱨ ᱚᱱᱟ ᱥᱩᱨ ᱨᱮᱜᱮ ᱯᱮ ᱡᱚᱲᱠᱚ ᱥᱟᱥᱟᱝ ᱥᱩᱱᱩᱢᱠᱚ ᱚᱡᱚᱜ ᱠᱚᱣᱟ ᱟᱫᱚ ᱚᱠᱟᱠᱚ ᱟᱢᱫᱚ ᱵᱟᱰᱟᱭ ᱥᱟᱱᱟᱭᱮᱫ ᱢᱮᱭᱟ ᱦᱳᱭ ᱟᱫᱚ ᱟᱯᱮ ᱚᱠᱟ ᱯᱮ ᱠᱩᱥᱤᱭᱟᱜᱼᱟ ᱦᱮᱸ ᱚᱱᱟ ᱛᱮᱜᱮ ᱵᱟᱯᱞᱟᱜᱯᱮ ᱡᱟᱦᱟᱸᱭ ᱱᱟᱯᱟᱭ ᱯᱮ ᱵᱩᱡᱷᱟᱹᱣ ᱮᱫᱼᱟ ᱚᱱᱟ ᱛᱮᱜᱮ ᱵᱟᱯᱞᱟᱜ ᱯᱮ ᱦᱳᱭ ᱛᱚᱵᱮ ᱡᱩᱫᱤ ᱱᱟᱯᱟᱭ ᱜᱮᱯᱮ ᱵᱩᱡᱟᱹᱣ ᱮᱫᱼᱟ ᱥᱟᱸᱜᱮ ᱵᱟᱹᱨᱭᱟᱹᱛ ᱛᱮ ᱮᱱᱠᱷᱟᱱ ᱫᱚ ᱥᱟᱸᱜᱮ ᱵᱟᱹᱨᱭᱟᱹᱛ ᱛᱮᱜᱮ ᱵᱟᱯᱞᱟᱜ ᱯᱮ ᱦᱳᱭ ᱛᱚᱵᱮ ᱦᱳᱭ ᱥᱩᱫᱩ ᱞᱟᱹᱭ ᱯᱮᱦᱟᱸᱜ ᱚᱠᱟ ᱦᱤᱞᱳᱜ ᱚᱠᱟ ᱫᱤᱱ ᱨᱮᱯᱮ ᱵᱟᱯᱞᱟᱜ ᱠᱟᱱᱟ ᱦᱳᱭ ᱛᱚ ᱤᱱᱟᱹ ᱫᱤᱱ ᱜᱮ ᱟᱞᱮᱫᱚ ᱥᱮᱱᱚᱜ ᱟᱞᱮ ᱟᱞᱮᱭᱟᱜ ᱢᱟᱹᱱ ᱞᱮᱠᱟᱛᱮ ᱦᱮᱸ ᱦᱳᱭ ᱛᱚᱵᱮ ᱠᱷᱟᱱ ᱛᱟᱦᱚᱞᱮ ᱴᱷᱤᱠ ᱜᱮᱭᱟ ᱛᱚᱵᱮ ᱦᱮᱸ